ᱡᱮᱜᱮᱫ ᱩᱛᱱᱟᱹᱣ ᱨᱮᱱᱟᱜ ᱠᱟᱛᱷᱟ ᱞᱟᱹᱭ ᱞᱮᱠᱷᱟᱱ ᱫᱤᱥᱚᱢ ᱯᱷᱩᱨᱜᱟᱹᱞᱚᱜ ᱞᱟᱦᱟ ᱡᱮᱜᱮᱫ ᱠᱚ ᱨᱮᱱᱟᱜ ᱡᱟᱦᱟᱸ ᱚᱵᱚᱥᱛᱷᱟ ᱛᱟᱦᱮᱸ ᱠᱟᱱᱟ ᱚᱱᱟ ᱠᱷᱚᱱ ᱫᱚ ᱱᱟᱦᱟᱜ ᱫᱚ ᱚᱱᱮᱠᱴᱟ ᱜᱮ ᱩᱛᱱᱟᱹᱣ ᱟᱠᱟᱱᱟ ᱧᱮᱞ ᱞᱮᱠᱷᱟᱱ ᱢᱤᱫᱴᱮᱱ ᱫᱤᱥᱚᱢ ᱠᱷᱚᱱ ᱟᱨ ᱢᱤᱫᱴᱮᱱ ᱫᱤᱥᱚᱢ ᱨᱮᱱᱟᱜ ᱡᱟᱦᱟᱸ ᱥᱟᱹᱜᱟᱹᱭ ᱱᱚᱶᱟ ᱥᱟᱹᱜᱟᱹᱭ ᱠᱚ ᱟᱹᱰᱤ ᱱᱟᱯᱟᱭ ᱦᱩᱭ ᱟᱠᱟᱱᱟ ᱥᱟᱶ ᱥᱟᱶ ᱛᱮ ᱫᱤᱥᱚᱢ ᱠᱚᱨᱮᱱ ᱯᱨᱚᱛᱮᱠ ᱯᱨᱚᱛᱮᱠᱴᱤ ᱫᱤᱥᱚᱢ ᱡᱟᱦᱟᱸᱭ ᱟᱠᱚ ᱟᱠᱚ ᱞᱮᱠᱟ ᱠᱟᱛᱮᱫ ᱵᱟᱧᱪᱟᱜ ᱛᱟᱦᱮᱸ ᱞᱟᱹᱜᱤᱫ ᱡᱟᱦᱟᱸ ᱟᱹᱭᱫᱟᱹᱨ ᱛᱟᱠᱚ ᱱᱚᱶᱟ ᱠᱚ ᱟᱠᱚ ᱠᱚ ᱵᱮᱱᱟᱣ ᱨᱟᱠᱟᱵ ᱫᱟᱲᱮ ᱟᱠᱟᱫᱟ ᱱᱚᱶᱟ ᱦᱚᱸ ᱧᱮᱞᱚᱜ ᱠᱟᱱ ᱜᱮᱭᱟ ᱡᱮ ᱱᱤᱛᱳᱜ ᱥᱟᱬᱮᱥ ᱢᱟᱫᱽᱫᱷᱚᱢ ᱛᱮ ᱡᱟᱦᱟᱸ ᱠᱚ ᱯᱨᱚᱡᱩᱠᱛᱤ ᱛᱮᱭᱟᱨ ᱨᱟᱠᱟᱵᱚᱜ ᱠᱟᱱᱟ ᱚᱱᱟ ᱛᱮᱭᱟᱨ ᱨᱟᱠᱟᱵ ᱢᱟᱫᱽᱫᱷᱚᱢ ᱛᱮ ᱱᱟᱦᱟᱜ ᱟᱹᱰᱤ ᱩᱛᱱᱟᱹᱣ ᱟᱠᱟᱱᱟ ᱛᱮᱦᱤᱧ ᱟᱵᱚ ᱵᱚᱱ ᱧᱮᱞ ᱞᱮᱠᱷᱟᱱ ᱡᱮ ᱢᱤᱫᱴᱮᱱ ᱫᱤᱥᱳᱢ ᱠᱷᱚᱱ ᱟᱨ ᱢᱤᱫᱴᱮᱱ ᱫᱤᱥᱚᱢ ᱪᱟᱞᱟᱜ ᱞᱟᱹᱜᱤᱫ ᱡᱟᱦᱟᱸ ᱠᱚ ᱩᱰᱟᱹᱱ ᱜᱟᱹᱰᱤ ᱥᱮ ᱴᱨᱮᱱ ᱢᱟᱫᱽᱫᱷᱚᱢ ᱛᱮ ᱡᱟᱦᱟᱸ ᱡᱟᱛᱟᱭᱟᱛ ᱨᱮᱱᱟᱜ ᱵᱮᱵᱚᱥᱛᱷᱟ ᱱᱚᱶᱟ ᱠᱚᱫᱚ ᱟᱹᱰᱤ ᱜᱮ ᱞᱟᱦᱟ ᱟᱠᱟᱱᱟ ᱚᱱᱟ ᱥᱟᱶ ᱥᱟᱶᱛᱮ ᱟᱵᱚ ᱡᱩᱫᱤ ᱵᱚᱱ ᱧᱮᱞᱟ ᱡᱮ ᱫᱤᱥᱳᱢ ᱨᱮ ᱡᱟᱦᱟᱸ ᱞᱟᱦᱟᱛᱮ ᱡᱟᱦᱟᱸ ᱠᱚ ᱵᱮᱵᱚᱥᱛᱷᱟ ᱛᱟᱦᱮᱸ ᱠᱟᱱᱟ ᱱᱚᱶᱟ ᱵᱮᱵᱚᱥᱛᱷᱟ ᱠᱷᱚᱱ ᱫᱚ ᱚᱱᱮᱠᱴᱟ ᱯᱚᱨᱤᱵᱚᱨᱛᱚᱱ ᱠᱟᱛᱮᱫ ᱱᱟᱦᱟᱜ ᱨᱮᱱᱟᱜ ᱡᱟᱦᱟᱸ ᱵᱮᱵᱚᱥᱛᱷᱟ ᱱᱚᱶᱟ ᱵᱮᱵᱚᱥᱛᱷᱟ ᱢᱟᱫᱽᱫᱷᱚᱢ ᱛᱮ ᱟᱹᱰᱤ ᱜᱮ ᱞᱟᱦᱟ ᱪᱟᱞᱟᱜ ᱠᱟᱱᱟ ᱛᱮᱦᱤᱧ ᱚᱞᱚᱜ ᱯᱟᱲᱦᱟᱣ ᱨᱮᱱᱟᱜ ᱠᱟᱛᱷᱟ ᱡᱩᱫᱤ ᱵᱚᱱ ᱞᱟᱹᱭᱟ ᱡᱮ ᱞᱟᱦᱟ ᱛᱮ ᱡᱟᱦᱟᱸ ᱠᱟᱜᱚᱡᱽ ᱠᱚᱞᱚᱢ ᱛᱮ ᱡᱟᱦᱟᱸ ᱚᱞᱚᱜ ᱯᱟᱲᱦᱟᱣ ᱦᱩᱭᱩᱜ ᱠᱟᱱ ᱛᱟᱦᱮᱸᱱᱟ ᱱᱚᱶᱟ ᱯᱨᱚᱡᱩᱠᱛᱤ ᱜᱚᱛᱚ ᱦᱮᱡ ᱠᱟᱛᱮᱫ ᱟᱵᱚ ᱵᱚᱱ ᱧᱮᱞ ᱟᱠᱟᱫᱟ ᱡᱮ ᱠᱚᱢᱯᱤᱭᱩᱴᱟᱨ ᱠᱚ ᱵᱮᱱᱟᱣ ᱟᱠᱟᱱᱟ ᱟᱨ ᱱᱚᱶᱟ ᱠᱚᱢᱯᱤᱭᱩᱴᱟᱨ ᱢᱟᱫᱽᱫᱷᱚᱢ ᱛᱮ ᱚᱞᱚᱜ ᱯᱟᱲᱦᱟᱣ ᱛᱤᱱᱟᱹᱜ ᱜᱟᱱ ᱞᱟᱦᱟ ᱪᱟᱞᱟᱣ ᱟᱠᱟᱱᱟ ᱟᱵᱚ ᱵᱚᱱ ᱧᱮᱞ ᱟᱠᱟᱫᱟ ᱡᱮ ᱢᱤᱫ ᱪᱟ ᱡᱳᱜᱟᱡᱳᱜᱽ ᱵᱮᱵᱚᱥᱛᱷᱟ ᱥᱮ ᱢᱤᱫ ᱡᱟᱭᱜᱟ ᱠᱷᱚᱱ ᱟᱨ ᱢᱤᱫ ᱡᱟᱭᱜᱟ ᱵᱟᱝ ᱪᱟᱞᱟᱣ ᱠᱟᱛᱮ ᱦᱚᱸ ᱟᱵᱚ ᱚᱲᱟᱜ ᱨᱮ ᱛᱟᱦᱮᱸ ᱠᱟᱛᱮᱜ ᱦᱚᱸ ᱨᱚᱯᱚᱲ ᱨᱚᱯᱚᱲ ᱠᱟᱛᱮᱫ ᱟᱵᱚᱣᱟᱜ ᱡᱟᱦᱟᱸ ᱧᱟᱯᱟᱢᱚᱜ ᱨᱮᱱᱟᱜ ᱟᱥ ᱱᱚᱶᱟ ᱵᱚᱱ ᱢᱮᱴᱟᱣ ᱫᱟᱲᱮᱭᱟᱜ ᱠᱟᱱᱟ ᱟᱵᱚ ᱚᱱᱟ ᱛᱤᱧ ᱞᱟᱹᱭᱟ ᱡᱮ ᱱᱟᱦᱟᱜ ᱫᱚ ᱫᱷᱟᱹᱨᱛᱤ ᱫᱚ ᱞᱟᱦᱟ ᱠᱷᱚᱱ ᱫᱚ ᱟᱹᱰᱤ ᱜᱮ ᱵᱚᱫᱚᱞ ᱟᱠᱟᱱᱟ